ᱡᱤᱵᱽᱼᱡᱤᱭᱟᱹᱞᱤ ᱪᱟᱥ ᱦᱚᱸ ᱢᱤᱫ ᱪᱟᱥ ᱠᱟᱱᱟ ᱡᱮᱢᱚᱱ ᱢᱮᱨᱚᱢ ᱵᱷᱤᱰᱤ ᱥᱤᱢ ᱥᱩᱠᱨᱤ ᱟᱹᱰᱤ ᱨᱚᱠᱚᱢ ᱪᱟᱥ ᱢᱮᱱᱟᱜᱼᱟ ᱢᱮᱨᱚᱢ ᱪᱟᱥ ᱠᱟᱛᱮᱫ ᱦᱚᱸ ᱱᱚᱣᱟ ᱫᱷᱟᱹᱨᱛᱤ ᱨᱮ ᱢᱟᱹᱱᱢᱤ ᱠᱚ ᱱᱟᱯᱟᱭ ᱛᱮᱠᱚ ᱟᱹᱥᱩᱞᱚᱜ ᱠᱟᱱᱟ ᱪᱮᱫᱟᱜ ᱥᱮ ᱢᱮᱨᱚᱢ ᱪᱟᱥ ᱞᱮᱠᱚ ᱠᱷᱟᱱ ᱚᱸᱰᱮ ᱠᱷᱚᱱ ᱠᱟᱹᱣᱰᱤ ᱦᱤᱡᱩᱜᱼᱟ ᱪᱟᱥ ᱫᱚ ᱟᱹᱰᱤ ᱢᱟᱨᱟᱝ ᱫᱟᱲᱮ ᱠᱟᱱᱟ ᱥᱤᱢ ᱠᱚᱦᱚᱸ ᱟᱹᱥᱩᱞ ᱠᱟᱛᱮᱫ ᱦᱚᱸ ᱩᱱᱠᱩ ᱟᱹᱥᱩᱞ ᱦᱚᱸ ᱠᱟᱱᱟ ᱚᱱᱟ ᱛᱮᱦᱚᱸ ᱴᱟᱠᱟ ᱯᱩᱭᱥᱟᱹ ᱟᱨᱡᱟᱜᱼᱟ ᱥᱩᱠᱨᱤ ᱦᱚᱸ ᱢᱮᱱᱟᱜ ᱠᱚᱣᱟ ᱩᱱᱠᱩ ᱵᱚᱱ ᱪᱟᱥ ᱞᱮᱠᱚ ᱠᱷᱟᱱ ᱚᱱᱟ ᱛᱮᱦᱚᱸ ᱴᱟᱠᱟ ᱠᱟᱹᱣᱰᱤ ᱟᱹᱰᱤ ᱛᱮᱫ ᱦᱤᱡᱩᱜᱼᱟ ᱱᱚᱝᱠᱟ ᱜᱮ ᱡᱤᱵᱽᱼᱡᱤᱭᱟᱹᱞᱤ ᱪᱟᱥ ᱠᱟᱛᱮᱫ ᱦᱚᱸ ᱱᱚᱣᱟ ᱫᱷᱟᱹᱨᱛᱤ ᱨᱮ ᱢᱟᱹᱱᱢᱤ ᱠᱚ ᱟᱹᱥᱩᱞᱚᱜ ᱠᱟᱱ ᱜᱮᱭᱟ ᱴᱟᱠᱟ ᱯᱩᱭᱥᱟᱹ ᱠᱚ ᱟᱨᱡᱟᱣᱮᱫ ᱜᱮᱭᱟ ᱟᱨ ᱱᱚᱝᱟ ᱠᱟᱹᱢᱤ ᱦᱚᱨᱟ ᱨᱮ ᱟᱹᱰᱤᱜᱟᱱ ᱦᱚᱲ ᱢᱮᱱᱟᱜ ᱠᱚᱜᱮᱭᱟ ᱟᱨ ᱟᱹᱞᱤᱧ ᱦᱚᱸ ᱱᱚᱣᱟ ᱡᱤᱵᱽᱼᱡᱤᱭᱟᱹᱞᱤ ᱟᱹᱥᱩᱞ ᱠᱟᱛᱮᱫ ᱡᱮᱢᱚᱱ ᱚᱲᱟᱜ ᱨᱮ ᱡᱮᱢᱚᱱ ᱢᱮᱨᱚᱢ ᱠᱚ ᱢᱮᱱᱟᱜ ᱠᱚᱣᱟ ᱱᱚᱜᱼᱚᱭ ᱱᱩᱠᱩ ᱟᱹᱥᱩᱞ ᱠᱟᱛᱮᱫ ᱱᱚᱜᱼᱚᱭ ᱟᱹᱞᱤᱧ ᱦᱚᱸ ᱯᱩᱭᱥᱟᱹ ᱠᱟᱹᱣᱰᱤ ᱱᱚᱜᱼᱚᱭ ᱱᱚᱣᱟ ᱠᱷᱚᱱ ᱜᱮᱞᱤᱧ ᱧᱟᱢ ᱮᱫᱟ ᱱᱚᱣᱟ ᱛᱮ ᱱᱚᱜᱼᱚᱭ ᱟᱞᱮᱭᱟᱜ ᱚᱲᱟᱜ ᱥᱚᱝᱥᱟᱨ ᱥᱩᱱᱩᱢ ᱵᱩᱞᱩᱝ ᱞᱩᱜᱽᱲᱤᱡᱼᱞᱟᱯᱚᱜ ᱯᱮᱲᱟ ᱯᱨᱚᱵᱷᱩ ᱤᱭᱟᱹ ᱴᱟᱠᱟ ᱠᱚᱛᱮ ᱟᱹᱞᱤᱧ ᱵᱮᱵᱷᱟᱨᱮᱫ ᱠᱚᱣᱟ ᱱᱚᱝᱠᱟ ᱜᱮ ᱡᱩᱫᱤ ᱡᱟᱦᱟᱸᱭ ᱠᱚ ᱱᱚᱝᱠᱟ ᱤᱭᱟᱹ ᱜᱮ ᱢᱮᱱᱟᱜ ᱵᱚᱱᱟ ᱪᱮᱫ ᱦᱚᱸ ᱵᱟᱵᱚᱱ ᱠᱟᱹᱢᱤ ᱠᱟᱱᱟ ᱢᱮᱱᱠᱷᱟᱱ ᱩᱱᱠᱩ ᱦᱚᱸ ᱩᱱᱠᱩ ᱡᱤᱵᱽᱼᱡᱤᱭᱟᱹᱞᱤ ᱟᱹᱥᱩᱞ ᱠᱟᱛᱮᱫ ᱱᱟᱯᱟᱭ ᱴᱟᱠᱟ ᱠᱟᱹᱣᱰᱤ ᱵᱚᱱ ᱟᱨᱡᱟᱣ ᱫᱟᱲᱮᱭᱟᱜᱼᱟ ᱟᱨ ᱵᱚᱱ ᱟᱹᱥᱩᱞ ᱫᱟᱲᱮᱭᱟᱜᱼᱟ